ᱦᱮᱸ ᱚᱲᱟᱜ ᱠᱟᱹᱢᱤ ᱠᱚ ᱥᱟᱞᱟᱜ ᱜᱮ ᱡᱚᱯᱲᱟᱣ ᱢᱤᱱᱟᱹᱧᱟ ᱡᱷᱚᱛᱚᱣᱟᱜ ᱜᱮ ᱢᱟᱱᱮ ᱚᱲᱟᱜ ᱫᱩᱣᱟᱹᱨ ᱦᱚᱸ ᱡᱮᱨᱮᱲᱟᱵᱚᱱ ᱢᱟᱲᱟᱝ ᱛᱮ ᱚᱱᱟ ᱛᱟᱭᱚᱢ ᱛᱮ ᱟᱨᱦᱚᱸ ᱜᱩᱨᱤᱡ ᱠᱟᱛᱮᱫ ᱯᱚᱛᱟᱣ ᱠᱟᱛᱮᱱ ᱟᱨᱦᱚᱸ ᱵᱟᱦᱟ ᱰᱟᱹᱨ ᱠᱚᱞᱮ ᱵᱮᱱᱟᱣᱮᱜᱼᱟ ᱪᱮᱬᱮ ᱪᱤᱯᱨᱩᱡ ᱠᱚᱦᱚᱸᱞᱮ ᱵᱮᱱᱟᱣ ᱠᱚᱣᱟ ᱟᱨ ᱚᱱᱟ ᱯᱚᱨᱮᱛᱮ ᱟᱨᱦᱚᱸ ᱞᱮ ᱥᱮᱱᱚᱜ ᱠᱟᱱᱟ ᱪᱟᱨᱮᱡ ᱠᱚᱞᱮ ᱤᱨᱮᱜᱼᱟ ᱡᱟᱦᱟᱸ ᱞᱮᱠᱟ ᱦᱩᱭᱮᱱᱟ ᱞᱩᱠᱩᱭ ᱪᱟᱨᱮᱡ ᱠᱷᱟᱲᱟᱝ ᱪᱟᱨᱮᱪ ᱟᱨᱦᱚᱸ ᱪᱤᱨᱩ ᱪᱟᱨᱮᱡ ᱚᱱᱟ ᱠᱚᱞᱮ ᱤᱨ ᱟᱹᱜᱩᱭᱮᱫ ᱛᱮ ᱥᱟᱞᱟᱭᱮᱜᱼᱟ ᱞᱮ ᱥᱟᱞᱟᱣ ᱵᱟᱪᱷᱟᱣ ᱠᱟᱛᱮᱫ ᱵᱟᱹᱲᱤᱡᱟᱜ ᱫᱚᱞᱮ ᱜᱤᱰᱤᱭᱮᱜᱼᱟ ᱟᱨ ᱵᱮᱥᱟᱜ ᱫᱚ ᱥᱟᱞᱟ ᱠᱟᱛᱮᱫ ᱞᱮ ᱛᱟᱥᱮ ᱨᱚᱦᱚᱲᱮᱜᱼᱟ ᱟᱨ ᱛᱟᱥᱮ ᱨᱚᱦᱚᱲ ᱠᱟᱛᱮᱫ ᱢᱤᱢᱤᱫ ᱴᱤᱡᱛᱮ ᱚᱱᱟ ᱦᱚᱸ ᱜᱟᱞᱟᱝ ᱦᱩᱭᱩᱜ ᱠᱟᱱᱟ ᱚᱱᱟ ᱦᱚᱸ ᱛᱤ ᱛᱮᱜᱮ ᱜᱟᱞᱟᱝ ᱦᱩᱭᱩᱜ ᱠᱟᱱᱟ ᱢᱤᱢᱤᱫ ᱴᱤᱡᱛᱮ ᱜᱟᱞᱟᱝ ᱠᱟᱛᱮᱫ ᱟᱨ ᱡᱚᱱᱚᱜ ᱵᱮᱱᱟᱜ ᱠᱟᱱᱟ ᱟᱨ ᱡᱚᱱᱚᱜ ᱵᱮᱱᱟᱣ ᱠᱟᱛᱮᱫ ᱚᱱᱟ ᱠᱚᱛᱮᱜᱮ ᱚᱲᱟᱜ ᱵᱚᱱ ᱡᱚᱜᱟ ᱪᱤᱨᱩ ᱡᱚᱱᱚᱜ ᱛᱮ ᱟᱨ ᱨᱟᱪᱟ ᱵᱚᱱ ᱡᱚᱜᱮᱜᱼᱟ ᱠᱷᱟᱲᱟᱝ ᱡᱚᱱᱚᱜ ᱛᱮ ᱞᱩᱠᱩᱭ ᱡᱚᱱᱚᱜ ᱛᱮᱦᱚᱸ ᱵᱷᱤᱛᱟᱹᱨ ᱠᱚᱵᱚᱱ ᱡᱚᱜᱮᱜᱼᱟ ᱟᱨᱦᱚᱸ ᱚᱱᱟ ᱯᱚᱨᱮᱛᱮ ᱥᱮᱱᱚᱜ ᱠᱟᱱᱟᱞᱮ ᱠᱷᱤᱡᱩᱨ ᱥᱟᱠᱟᱢ ᱠᱚᱞᱮ ᱜᱮᱫ ᱟᱹᱜᱩᱭᱮᱜᱼᱟ ᱜᱮᱫ ᱟᱹᱜᱩᱭ ᱟᱞᱮ ᱚᱱᱟ ᱦᱚᱸᱞᱮ ᱛᱟᱥᱮᱭᱮᱜᱼᱟ ᱡᱟᱦᱟᱸ ᱞᱮᱠᱟᱞᱮ ᱟᱹᱜᱩᱭᱮᱜᱼᱟ ᱢᱟᱱᱮ ᱚᱱᱠᱟ ᱜᱮᱞᱮ ᱛᱟᱥᱮᱭᱮᱜᱼᱟ ᱟᱨ ᱛᱟᱥᱮ ᱠᱟᱛᱮᱫ ᱢᱤᱢᱤᱫ ᱴᱤᱡ ᱛᱮᱞᱮ ᱪᱷᱤᱢᱲᱤᱭᱮᱜᱼᱟ ᱪᱷᱤᱢᱲᱤ ᱠᱟᱛᱮᱫ ᱞᱮ ᱥᱟᱢᱴᱟᱣᱮᱜᱼᱟ ᱢᱤᱫ ᱴᱷᱮᱱ ᱥᱟᱢᱴᱟᱣ ᱠᱟᱛᱮᱫ ᱜᱟᱞᱟᱝ ᱦᱩᱭᱩᱜ ᱠᱟᱱᱟ ᱚᱱᱟ ᱜᱟᱞᱟᱝᱮᱜᱼᱟ ᱞᱮ ᱜᱟᱞᱟᱝ ᱠᱟᱛᱮᱫ ᱠᱟᱹᱡ ᱠᱟᱹᱡ ᱜᱟᱞᱟᱝ ᱠᱟᱛᱮᱫ ᱟᱨᱦᱚᱸ ᱢᱤᱫᱴᱷᱮᱱ ᱨᱚᱜ ᱠᱟᱛᱮᱫ ᱥᱮᱬᱟ ᱯᱟᱹᱴᱭᱟᱹ ᱞᱮ ᱵᱮᱱᱟᱣᱮᱜᱼᱟ ᱟᱴᱮᱫ ᱞᱟᱹᱜᱤᱫ ᱟᱨ ᱚᱱᱟ ᱯᱚᱨᱮᱛᱮ ᱫᱩᱲᱩᱵ ᱞᱟᱹᱜᱤᱫ ᱯᱟᱹᱴᱭᱟᱹ ᱞᱮ ᱵᱮᱱᱟᱣᱮᱜᱼᱟ ᱢᱤᱢᱤᱫ ᱦᱚᱲ ᱫᱩᱲᱩᱵ ᱞᱟᱹᱜᱤᱫ ᱟᱨᱦᱚᱸ ᱚᱱᱟ ᱯᱚᱨᱮᱛᱮ ᱢᱟᱱᱮ ᱯᱮᱲᱟ ᱦᱚᱲ ᱫᱩᱲᱩᱵ ᱞᱟᱹᱜᱤᱫ ᱦᱚᱸ ᱟᱨᱦᱚᱸ ᱡᱤᱞᱤᱧ ᱯᱟᱹᱴᱭᱟᱹ ᱞᱮ ᱵᱮᱱᱟᱣᱮᱜᱼᱟ ᱢᱟᱱᱮ ᱚᱱᱟ ᱦᱚᱸ ᱛᱤᱛᱮᱜᱮ ᱥᱟᱱᱟᱢᱟᱜ